ᱮᱥᱴᱮᱢ ᱠᱚᱭᱮᱱ ᱥᱮ ᱫᱷᱤᱨᱤ ᱡᱟᱣᱨᱟ ᱨᱮᱭᱟᱜ ᱥᱚᱠᱷ ᱥᱮᱨᱢᱟ ᱛᱟᱭᱚᱢ ᱥᱮᱨᱢᱟ ᱦᱟᱹᱵᱤᱡ ᱪᱮᱫ ᱞᱮᱠᱟᱛᱮ ᱡᱚᱛᱚ ᱨᱟᱠᱟᱵ ᱟᱠᱟᱱᱟ ᱢᱮᱱᱛᱮ ᱤᱧᱤᱧ ᱢᱚᱱᱮᱭᱮᱫᱟ ᱚᱱᱟ ᱠᱚᱫᱚ ᱦᱩᱭᱩᱜ ᱠᱟᱱᱟ ᱡᱮ ᱟᱹᱰᱤᱫᱤᱱ ᱠᱷᱚᱱᱜᱮ ᱮᱥᱴᱮᱢ ᱠᱚᱭᱮᱱ ᱥᱮ ᱫᱷᱤᱨᱤ ᱡᱟᱣᱨᱟ ᱨᱮᱭᱟᱜ ᱥᱚᱠ ᱫᱚ ᱵᱤᱜᱽᱜᱟᱱᱤ ᱥᱮ ᱥᱟᱭᱮᱱᱥ ᱥᱮ ᱥᱟᱬᱮᱥᱤᱭᱟᱹ ᱠᱚᱣᱟᱜ ᱠᱩᱠᱢᱩ ᱛᱟᱦᱮᱸ ᱠᱟᱱᱟ ᱱᱚᱣᱟ ᱠᱚᱭᱮᱱ ᱥᱮ ᱫᱷᱤᱨᱤ ᱡᱟᱣᱨᱟ ᱨᱮᱭᱟᱜ ᱥᱚᱠᱷ ᱫᱚ ᱛᱚ ᱟᱠᱚᱣᱟᱜ ᱱᱟᱱᱟ ᱦᱩᱱᱟᱹᱨ ᱫᱤᱥ ᱦᱩᱸᱫᱤᱥ ᱥᱮ ᱥᱟᱬᱮᱥᱤᱭᱟᱹ ᱠᱚᱣᱟᱜ ᱦᱩᱫᱤᱥ ᱫᱤᱥᱟᱹ ᱥᱮ ᱵᱩᱫᱽᱫᱷᱤ ᱫᱤᱥᱟᱹ ᱛᱟᱞᱟᱛᱮ ᱱᱟᱱᱟ ᱦᱩᱱᱟᱹᱨ ᱴᱮᱠᱱᱳᱞᱚᱡᱤ ᱢᱮᱹᱥᱤᱱ ᱥᱮ ᱱᱟᱱᱟ ᱦᱩᱱᱟᱹᱨ ᱠᱟᱨᱵᱟᱨᱟᱜ ᱢᱮᱹᱥᱤᱱ ᱠᱚ ᱛᱮᱭᱟᱨ ᱠᱮᱫᱟ ᱱᱚᱣᱟ ᱢᱮᱹᱥᱤᱱ ᱠᱚ ᱫᱟᱨᱟᱭ ᱛᱮᱜᱮ ᱱᱚᱣᱟ ᱠᱚᱭᱮᱱ ᱫᱷᱤᱨᱤ ᱥᱮ ᱮᱥᱴᱮᱢ ᱠᱚ ᱡᱟᱣᱨᱟ ᱨᱮᱭᱟᱜ ᱥᱚᱠᱷ ᱫᱚᱠᱚ ᱢᱮᱴᱟᱣ ᱞᱮᱫᱟ